ᱤᱧ ᱫᱚ ᱱᱚᱣᱟ ᱪᱷᱚᱵᱤ ᱟᱸᱠᱟ ᱫᱚ ᱯᱨᱟᱭᱢᱟᱨᱤ ᱥᱠᱩᱞ ᱠᱷᱚᱱᱜᱮ ᱟᱞᱮᱨᱮᱱ ᱦᱮᱰᱢᱟᱥᱴᱟᱨ ᱮ ᱛᱟᱦᱮᱸ ᱠᱟᱱᱟ ᱟᱫᱚ ᱩᱱᱤ ᱫᱤᱱᱟᱹᱢ ᱫᱤᱱ ᱢᱤᱫᱴᱟᱱ ᱯᱤᱨᱳᱰ ᱨᱮᱫᱚ ᱪᱷᱚᱵᱤ ᱟᱸᱠᱟ ᱠᱞᱟᱥᱮ ᱮᱢᱟᱞᱮ ᱠᱟᱱ ᱛᱟᱦᱮᱸᱜ ᱟᱨ ᱪᱷᱚᱵᱤ ᱟᱸᱠᱟᱣᱮ ᱠᱞᱟᱥᱮ ᱮᱢᱟᱞᱮ ᱠᱟᱱ ᱛᱟᱦᱮᱸᱜ ᱟᱨ ᱡᱚᱛᱚ ᱠᱷᱚᱱ ᱥᱚᱨᱮᱥ ᱪᱷᱚᱵᱤ ᱫᱚ ᱤᱧ ᱜᱤᱧ ᱚᱞ ᱮᱫ ᱛᱟᱦᱮᱱᱟ ᱤᱱᱟᱹ ᱛᱟᱭᱚᱢ ᱦᱟᱭ ᱥᱠᱩᱞ ᱤᱧ ᱪᱟᱞᱟᱣᱱᱟ ᱦᱟᱭ ᱥᱠᱩᱞ ᱤᱧ ᱪᱟᱞᱟᱣ ᱮᱱ ᱠᱷᱟᱱ ᱫᱚ ᱟᱫᱚ ᱵᱤᱜᱽᱜᱮᱭᱟᱱ ᱠᱚᱨᱮ ᱢᱟ ᱪᱷᱚᱵᱤ ᱡᱟᱹᱨᱩᱲᱟ ᱯᱚᱨᱤᱠᱠᱟ ᱞᱟᱹᱜᱤᱫ ᱪᱷᱚᱵᱤ ᱟᱸᱠᱟᱣ ᱡᱟᱹᱨᱩᱲᱟ ᱟᱫᱚ ᱤᱧᱟᱹᱜ ᱠᱞᱟᱥ ᱨᱮ ᱤᱧᱟᱹᱜ ᱪᱷᱚᱵᱤ ᱢᱟᱧ ᱚᱞᱮᱜ ᱮᱴᱟᱜ ᱠᱞᱟᱥ ᱨᱮᱱ ᱞᱟᱹᱴᱩ ᱠᱮᱞᱟᱥ ᱨᱮᱱ ᱦᱚᱸ ᱤᱧ ᱠᱚ ᱤᱢᱟᱹᱧᱟ ᱟᱨ ᱤᱧ ᱜᱚᱲᱚ ᱟᱠᱚᱣᱟ ᱱᱚᱝᱠᱟ ᱞᱮᱠᱟ ᱟᱫᱚ ᱤᱧᱫᱚ ᱤᱧᱨᱮᱱ ᱜᱩᱨᱩ ᱫᱮᱵᱽ ᱯᱨᱟᱭᱢᱟᱨᱤ ᱥᱠᱩᱞ ᱨᱮᱱ ᱢᱟᱥᱴᱟᱨ ᱠᱷᱚᱱ ᱤᱧ ᱪᱮᱫ ᱠᱟᱫᱟ ᱦᱟᱭ ᱥᱠᱩᱞ ᱨᱮᱦᱚᱸ ᱢᱤᱫᱴᱮᱡ ᱢᱟᱥᱴᱟᱨ ᱤᱧ ᱧᱟᱢ ᱞᱮᱫᱮᱭᱟ ᱩᱱᱤ ᱦᱚᱭ ᱜᱚᱲᱚ ᱠᱟᱣᱫᱤᱧᱟ ᱢᱮᱱᱠᱷᱟᱱ ᱤᱧ ᱫᱚᱧ ᱪᱷᱟᱛᱨᱚ ᱠᱟᱱᱟ ᱩᱱᱤ ᱨᱮᱱ ᱩᱱᱤ ᱜᱚᱲᱚ ᱞᱟᱹᱜᱤᱫ ᱚᱯᱥᱚᱨ ᱫᱚ ᱵᱟᱹᱧ ᱧᱟᱢ ᱠᱟᱫᱟ ᱪᱮᱫᱟᱜ ᱵᱟᱹᱧ ᱧᱟᱢ ᱠᱟᱫᱟ ᱯᱟᱲᱦᱟᱜ ᱠᱟᱱᱟᱧ ᱤᱧ ᱛᱚ ᱡᱚᱠᱷᱚᱱ ᱠᱟᱹᱢᱤ ᱠᱚᱧ ᱪᱮᱫ ᱠᱮᱫᱟ ᱥᱮ ᱚᱞ ᱵᱟᱲᱟᱭᱮᱫ ᱛᱟᱦᱮᱸᱜ ᱟᱫᱚ ᱦᱩᱫᱤᱥ ᱫᱚ ᱛᱟᱦᱮᱸ ᱠᱟᱱᱟ ᱮᱴᱟᱜ ᱞᱟᱹᱴᱩ ᱠᱚᱞᱮᱡᱽ ᱠᱚᱨᱮᱜ ᱤᱧ ᱵᱷᱚᱨᱛᱤᱜᱼᱟ ᱮᱴᱟᱜ ᱥᱩᱡᱳᱜ ᱠᱚᱧ ᱟᱯᱱᱟᱨᱟ ᱩᱱ ᱡᱚᱠᱷᱚᱡ ᱫᱚ ᱨᱩᱣᱟᱹ ᱞᱮᱱᱟᱞᱮ ᱵᱟᱵᱟᱭ ᱜᱚᱡ ᱵᱟᱹᱜᱤᱭᱟᱜ ᱞᱮᱭ ᱟᱫᱚ ᱱᱚᱣᱟ ᱠᱚ ᱤᱭᱟᱹ ᱫᱚ ᱵᱟᱹᱧ ᱦᱟᱢᱮᱴ ᱫᱟᱲᱮᱭᱟᱫᱟ ᱪᱮᱫᱟᱜ ᱢᱩᱥᱠᱤᱞᱚᱜᱛᱮ ᱤᱧᱜᱮ ᱵᱚᱦᱭᱟ ᱠᱷᱚᱱ ᱤᱧ ᱞᱟᱹᱴᱩᱣᱟ ᱟᱫᱚ ᱤᱧᱟᱹᱜ ᱠᱟᱹᱢᱤ ᱞᱟᱦᱟ ᱞᱟᱜᱟᱣ ᱦᱩᱭᱮᱱ ᱛᱤᱧᱟ ᱟᱨ ᱵᱚᱭᱦᱟ ᱠᱚ ᱟᱹᱥᱩᱞ ᱦᱟᱨᱟ ᱦᱩᱭᱮᱱ ᱛᱤᱧᱟ ᱟᱫᱚ ᱤᱱᱟᱹ ᱛᱮᱜᱮ ᱯᱟᱲᱦᱟᱜ ᱠᱚᱧ ᱵᱟᱹᱜᱤ ᱠᱮᱜ ᱛᱮ ᱤᱧᱟᱹᱜ ᱱᱚᱣᱟ ᱨᱳᱡᱜᱟᱨ ᱯᱟᱱᱛᱷᱟ ᱫᱚ ᱵᱟᱝ ᱦᱩᱭ ᱞᱮᱱᱟ